ᱦᱮᱞᱳ ᱦᱮᱸ ᱚᱠᱚᱭ ᱯᱮ ᱞᱟᱹᱭᱫᱟ ᱦᱮᱸ ᱦᱮᱸ ᱦᱮᱸ ᱪᱮᱫᱵᱤᱱ ᱞᱟᱹᱭᱫᱟ ᱦᱮᱸ ᱦᱮᱸ ᱦᱮᱸ ᱦᱮᱸ ᱟᱹᱰᱤ ᱵᱷᱟᱜᱮ ᱜᱮ ᱟᱪᱪᱷᱟ ᱦᱮᱸ ᱟᱹᱰᱤ ᱵᱷᱟᱜᱮ ᱜᱮ ᱧᱟᱢ ᱫᱟᱞᱮ ᱥᱚᱢᱟᱡᱽ ᱥᱮᱵᱟ ᱫᱚ ᱢᱟᱱᱮ ᱵᱷᱟᱜᱮ ᱜᱮᱠᱚ ᱧᱟᱢ ᱫᱟᱞᱮ ᱟᱞᱮ ᱦᱚᱸ ᱟᱨᱠᱤ ᱦᱮᱸ ᱦᱮᱸ ᱦᱤᱡᱩᱜ ᱠᱟᱱ ᱜᱮᱭᱟ ᱠᱚ ᱨᱮᱜᱩᱞᱟᱨ ᱜᱮ ᱦᱮᱸ ᱦᱮᱸ ᱦᱤᱡᱩᱜ ᱠᱟᱱ ᱜᱮᱭᱟ ᱠᱚ ᱦᱮᱸ ᱦᱮᱸ ᱦᱮᱸ ᱦᱮᱸ ᱚᱱᱟ ᱠᱚᱨᱮ ᱚᱱᱟ ᱠᱚᱨᱮ ᱦᱚᱸ ᱵᱷᱟᱜᱮ ᱜᱮ ᱥᱩᱵᱤᱫᱟ ᱫᱚᱞᱮ ᱧᱟᱢᱫᱟ ᱢᱟᱱᱮ ᱟᱹᱰᱤ ᱢᱚᱡᱽ ᱜᱮ ᱧᱟᱢᱟᱠᱟᱫᱟᱞᱮ ᱵᱷᱟᱜᱮ ᱜᱮ ᱥᱩᱵᱤᱫᱟ ᱠᱚᱫᱚ ᱥᱩᱡᱳᱜᱽ ᱥᱩᱵᱤᱫᱟ ᱦᱮᱸ ᱦᱮᱸ ᱦᱮᱸ ᱦᱮᱸ ᱞᱟᱹᱭᱟᱹᱞᱤᱧ ᱩᱱᱠᱩ ᱦᱚᱸ ᱟᱹᱰᱤ ᱵᱷᱟᱜᱮ ᱜᱮ ᱥᱩᱡᱳᱜᱽ ᱥᱩᱵᱤᱫᱟ ᱠᱚ ᱧᱟᱢ ᱠᱟᱫᱟ ᱡᱮᱢᱚᱱ ᱰᱟᱠᱛᱟᱨ ᱚᱲᱟᱜ ᱠᱷᱚᱱᱟᱜ ᱢᱟᱱᱮ ᱦᱚᱥᱯᱤᱴᱟᱞ ᱠᱷᱚᱱᱟᱜ ᱜᱟᱲᱤ ᱠᱚᱦᱚᱸ ᱦᱤᱡᱩᱜᱼᱟ ᱟᱠᱚ ᱜᱮᱠᱚ ᱠᱳᱞᱟ ᱦᱮᱸ ᱟᱪᱪᱷᱟ ᱡᱷᱚᱛᱚ ᱜᱮ ᱚᱸᱰᱮ ᱠᱳᱞ ᱠᱟᱛᱮᱫ ᱟᱫᱚ ᱪᱟᱞᱟᱜ ᱦᱩᱭᱩᱜᱼᱟ ᱦᱮᱸ ᱚᱸᱰᱮ ᱦᱚᱸ ᱦᱚᱥᱯᱤᱴᱟᱞ ᱨᱮᱦᱚᱸ ᱵᱷᱟᱜᱮ ᱥᱩᱵᱤᱫᱟ ᱜᱮᱠᱚ ᱮᱢ ᱠᱟᱫᱟ ᱥᱩᱡᱳᱜᱽ ᱥᱩᱵᱤᱫᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱧᱟᱢ ᱫᱟᱞᱮ ᱦᱩᱸ ᱦᱮᱸ ᱴᱷᱤᱠ ᱜᱮᱠᱚ ᱦᱤᱡᱩᱜ ᱠᱟᱱᱟ ᱦᱮᱸ ᱦᱤᱡᱩᱜ ᱠᱟᱱ ᱜᱮᱭᱟᱠᱚ ᱟᱪᱪᱷᱟ ᱦᱮᱸ ᱡᱚᱦᱟᱨ ᱜᱮ ᱛᱟᱦᱞᱮ ᱢᱟ ᱦᱮᱸ ᱦᱮᱸ ᱦᱮᱸ ᱦᱮᱸ ᱵᱟᱝᱜᱮ ᱚᱱᱠᱟ ᱫᱚ ᱵᱟᱝ ᱦᱮᱸ ᱴᱷᱤᱠ ᱟᱪᱷᱮ ᱦᱮᱸ ᱦᱮᱸ ᱡᱚᱦᱟᱨ ᱜᱮ